ᱤᱧ ᱢᱤᱫᱴᱮᱱ ᱡᱮᱠᱮᱴᱤᱧ ᱦᱟᱛᱟᱣ ᱠᱟᱫᱟ ᱠᱚᱢ ᱥᱮ ᱠᱚᱢ ᱫᱟᱢ ᱡᱟᱦᱟᱸ ᱠᱚ ᱢᱮᱛᱟᱜ ᱠᱟᱱᱟ ᱦᱟᱞᱠᱟ ᱫᱟᱢ ᱦᱟᱞᱠᱟ ᱢᱚᱫᱽᱫᱷᱮ ᱨᱮ ᱦᱚᱨᱚᱜ ᱛᱚ ᱦᱚᱨᱚᱜ ᱨᱮ ᱱᱩᱱᱟᱹᱜ ᱟᱨᱟᱢ ᱡᱮ ᱦᱚᱭ ᱦᱚᱸ ᱵᱟᱝ ᱛᱟᱵᱚᱜᱼᱟ ᱟᱹᱰᱤ ᱞᱚᱞᱚᱜᱮ ᱵᱩᱡᱷᱟᱹᱜᱼᱟ ᱱᱚᱣᱟ ᱠᱷᱟᱹᱛᱤᱨ ᱛᱮ ᱡᱮᱵᱚᱞᱮ ᱡᱟᱦᱟᱸ ᱥᱮᱫ ᱜᱮᱧ ᱪᱟᱞᱟᱜᱼᱟ ᱚᱱᱟᱧ ᱦᱚᱨᱚᱜ ᱞᱮᱠᱷᱟᱱ ᱢᱟᱱᱮ ᱨᱟᱵᱟᱝ ᱥᱮ ᱨᱮᱭᱟᱲ ᱜᱮ ᱵᱟᱹᱧ ᱵᱩᱡᱷᱟᱹᱣᱟ ᱚᱱᱟ ᱤᱠᱷᱟᱹᱛᱮ ᱟᱹᱰᱤ ᱵᱮᱥᱮᱧ ᱢᱮᱛᱟᱜᱼᱟ ᱱᱚᱣᱟ ᱡᱮᱠᱮᱴ ᱛᱤᱧ ᱫᱚ ᱡᱮ ᱟᱨ ᱨᱚᱝ ᱠᱚᱨᱮ ᱦᱚᱸ ᱩᱱᱟᱹᱜ ᱫᱤᱱ ᱢᱟ ᱦᱩᱭᱮᱱ ᱛᱤᱧ ᱨᱮᱦᱚᱸ ᱦᱚᱸ ᱥᱮᱭ ᱵᱟᱝ ᱯᱷᱮᱠᱟᱣ ᱠᱟᱱ ᱛᱤᱧᱟᱹ ᱥᱮ ᱨᱚᱝ ᱦᱚᱸ ᱵᱟᱝ ᱡᱟᱦᱟᱸ ᱠᱚ ᱢᱮᱛᱟᱜ ᱠᱟᱱᱟ ᱥᱟᱱᱛᱷᱟᱞ ᱛᱮ ᱨᱚᱝ ᱠᱚᱦᱚᱸ ᱵᱟᱝ ᱩᱰᱩᱠ ᱠᱟᱱ ᱛᱤᱧᱟᱹ ᱡᱮᱵᱚᱞᱮ ᱪᱮᱫ ᱞᱮᱠᱟᱧ ᱦᱟᱛᱟᱣ ᱠᱟᱫᱟ ᱚᱱᱠᱟᱜᱮ ᱢᱮᱱᱟᱜ ᱛᱤᱧᱟᱹ ᱦᱟᱞᱠᱟ ᱛᱷᱚᱲᱟᱜᱟᱱ ᱤᱭᱟᱹ ᱧᱚᱜ ᱠᱟᱱᱟ ᱦᱮᱸ ᱯᱷᱮᱠᱟ ᱧᱚᱜ ᱠᱟᱱᱟ ᱨᱚᱝ ᱟᱫᱚ ᱚᱱᱟ ᱤᱠᱷᱟᱹᱛᱮ ᱤᱧᱟᱹᱜ ᱡᱮᱠᱮᱴ ᱫᱚ ᱟᱹᱰᱤ ᱟᱸᱴᱤᱧ ᱠᱩᱥᱤᱭᱟᱛᱤᱧᱟ ᱡᱮᱵᱚᱞᱮ ᱵᱟᱝ ᱱᱚᱣᱟ ᱡᱮᱠᱮᱴ ᱡᱟᱦᱟᱸ ᱨᱮᱜᱮᱧ ᱦᱟᱛᱟᱣ ᱞᱮᱫ ᱥᱮ ᱚᱠᱚᱭ ᱡᱟᱦᱟᱸᱭ ᱫᱤᱠᱩ ᱴᱷᱮᱱ ᱜᱤᱧ ᱦᱟᱛᱟᱣ ᱞᱮᱫ ᱚᱱᱟ ᱫᱚ ᱟᱹᱰᱤ ᱵᱷᱟᱹᱞᱤ ᱥᱮ ᱟᱹᱰᱤ ᱥᱩᱵᱤᱛᱟ ᱛᱮ ᱮᱢᱟᱫᱤᱧ ᱛᱟᱦᱮᱱᱟ ᱠᱤᱱᱛᱩ ᱟᱹᱰᱤ ᱮᱠ ᱱᱚᱢᱵᱚᱨ ᱚᱨᱤᱡᱤᱱᱮᱞ ᱢᱟᱞᱮ ᱮᱢᱟᱫᱤᱧ ᱛᱟᱦᱮᱱᱟ ᱱᱚᱣᱟ ᱠᱷᱟᱹᱛᱤᱨ ᱛᱮ ᱡᱮᱵᱚᱞᱮ ᱱᱤᱛ ᱦᱚᱸ ᱵᱟᱝ ᱪᱤᱠᱟᱹᱣ ᱠᱟᱱᱟ ᱚᱱᱟ ᱤᱠᱷᱟᱹᱛᱮ ᱩᱱᱤ ᱫᱤᱠᱩ ᱥᱮ ᱩᱱᱤ ᱫᱚᱠᱟᱱᱫᱟᱨ ᱡᱮᱵᱚᱞᱮ ᱟᱹᱰᱤ ᱟᱸᱴᱤᱧ ᱥᱟᱨᱦᱟᱣᱭᱟ ᱡᱮᱵᱚᱞᱮ ᱚᱱᱠᱟᱱᱟᱜ ᱜᱮ ᱟᱨᱦᱚᱧ ᱟᱹᱜᱩᱣᱟᱹᱧ ᱠᱷᱟᱱ ᱟᱨᱦᱚᱸ ᱤᱧ ᱦᱚᱧ ᱦᱟᱛᱟᱣᱟ ᱚᱱᱟ ᱤᱠᱷᱟᱹᱛᱮ ᱤᱧ ᱡᱟᱦᱟᱸ ᱡᱟᱠᱮᱴ ᱤᱧ ᱦᱟᱛᱟᱣ ᱞᱮᱫ ᱚᱱᱟ ᱡᱟᱠᱮᱴ ᱫᱚ ᱟᱹᱰᱤ ᱟᱸᱴᱤᱧ ᱠᱩᱥᱤ ᱠᱟᱣᱫᱟ ᱡᱮᱵᱚᱞᱮ ᱡᱟᱦᱟᱸ ᱥᱮᱫ ᱜᱮᱧ ᱪᱟᱞᱟᱜ ᱠᱟᱱᱟ ᱱᱚᱜᱼᱚᱭ ᱫᱟᱜ ᱥᱩᱢᱟᱹᱭ ᱥᱮ ᱨᱟᱵᱟᱝ ᱥᱩᱢᱟᱹᱭ ᱨᱮᱭᱟᱲ ᱥᱩᱢᱟᱹᱭ ᱫᱚ ᱦᱚᱭᱜᱮ ᱵᱟᱝ ᱵᱚᱞᱚᱜᱼᱟ ᱚᱱᱟ ᱤᱠᱷᱟᱹᱛᱮ ᱚᱱᱟ ᱡᱮᱠᱮᱴ ᱫᱚ ᱟᱹᱰᱤ ᱵᱷᱟᱹᱞᱤᱭᱟᱜ ᱠᱟᱱᱟ ᱥᱮ ᱟᱹᱰᱤ ᱢᱚᱡᱽ ᱜᱮᱭᱟ ᱡᱮᱵᱚᱞᱮ ᱨᱟᱵᱟᱝ ᱠᱚᱜᱮ ᱵᱟᱝ ᱵᱩᱡᱷᱟᱹᱜᱼᱟ ᱜᱚᱴᱟ ᱱᱚᱜᱼᱚᱭ ᱯᱳᱥ ᱵᱚᱸᱜᱟ ᱨᱮ ᱟᱵᱳ ᱥᱚᱨᱦᱟᱭ ᱫᱤᱱ ᱦᱚᱸ ᱡᱮᱵᱚᱞᱮ ᱮᱠᱫᱚᱢ ᱨᱮᱭᱟᱲ ᱨᱟᱵᱟᱝ ᱜᱮ ᱵᱟᱹᱧ ᱵᱩᱡᱷᱟᱹᱣ ᱞᱮᱫᱟ ᱚᱱᱟ ᱦᱚᱨᱚᱜ ᱠᱟᱛᱮᱫ ᱱᱚᱜᱼᱚᱭ ᱡᱮ ᱡᱟᱦᱟᱸᱥᱮᱫ ᱦᱟᱺᱰᱤ ᱧᱩ ᱠᱚᱦᱚᱧ ᱪᱟᱞᱟᱜ ᱠᱟᱱ ᱛᱟᱦᱮᱱ ᱨᱮᱦᱚᱸ ᱵᱚᱞᱮ ᱮᱱ ᱦᱚᱸ ᱵᱟᱝ ᱨᱟᱵᱟᱝ ᱫᱚ ᱵᱟᱹᱧ ᱟᱹᱭᱠᱟᱹᱣ ᱞᱮᱫᱟ ᱱᱚᱣᱟᱜᱮ ᱤᱧ ᱴᱷᱮᱱ ᱠᱷᱚᱱ ᱤᱧ ᱞᱟᱹᱭ ᱥᱚᱫᱚᱨ ᱠᱮᱫᱟ